ᱱᱚᱣᱟ ᱴᱚᱴᱷᱟ ᱨᱮ ᱧᱮᱞᱚᱜ ᱪᱮᱬᱮ ᱫᱚ ᱟᱭᱢᱟ ᱟᱹᱰᱤᱜᱟᱱ ᱢᱮᱱᱟᱜ ᱠᱚᱣᱟ ᱢᱮᱱᱠᱷᱟᱱ ᱤᱧᱟᱹᱜ ᱠᱩᱥᱤ ᱞᱮᱠᱟᱱ ᱪᱮᱬᱮ ᱫᱚ ᱢᱤᱨᱩ ᱪᱮᱬᱮ ᱟᱨ ᱠᱚᱭᱞᱤ ᱪᱮᱬᱮ ᱟᱨ ᱯᱚᱛᱟᱢ ᱪᱮᱬᱮ ᱠᱩᱥᱤ ᱞᱮᱠᱟᱱ ᱪᱮᱬᱮ ᱟᱨ ᱫᱚ ᱤᱧ ᱫᱚ ᱢᱤᱨᱩ ᱪᱮᱬᱮ ᱜᱮᱧ ᱠᱩᱥᱤᱭᱟᱠᱚᱣᱟ